ᱱᱚᱣᱟ ᱵᱷᱟᱨᱚᱛ ᱨᱮ ᱠᱟᱹᱣᱰᱤ ᱟᱹᱨᱤ ᱵᱷᱟᱹᱞᱤ ᱜᱮ ᱵᱮᱵᱚᱥᱛᱟᱭ ᱦᱟᱛᱟᱣ ᱠᱟᱫᱟ ᱠᱟᱨᱚᱱ ᱪᱮᱠᱟᱛᱮ ᱦᱚᱸᱜᱼᱚᱭ ᱵᱮᱠ ᱢᱮᱱᱟᱜᱼᱟ ᱡᱩᱫᱤ ᱵᱮᱠᱮᱢ ᱪᱟᱞᱟᱣᱮᱱ ᱜᱮᱭᱟ ᱟᱢᱟᱜ ᱠᱚᱥᱴᱚ ᱦᱩᱭᱩᱜ ᱛᱟᱢᱟ ᱥᱩᱱᱩᱢ ᱯᱮᱨᱮᱡ ᱦᱩᱭᱩᱜ ᱛᱟᱢᱟ ᱤᱱᱠᱟ ᱡᱩᱫᱤ ᱦᱟᱸᱰᱮ ᱫᱚᱢᱮ ᱵᱷᱤᱲ ᱜᱮᱭᱟ ᱴᱟᱠᱟᱢ ᱛᱩᱞᱟᱹᱣ ᱫᱟᱲᱮᱭᱟᱫᱟ ᱵᱟᱢ ᱛᱩᱞᱟᱹᱣ ᱫᱟᱲᱮᱭᱟᱫᱟ ᱦᱮᱸ ᱱᱤᱛᱳᱜ ᱫᱚ ᱚᱱᱟ ᱠᱷᱚᱱ ᱫᱚ ᱫᱚᱢᱮ ᱟᱨᱚ ᱱᱤᱛᱳᱜ ᱥᱩᱵᱤᱫᱟ ᱦᱩᱭᱟᱠᱟᱱᱟ ᱮᱴᱤᱭᱮᱢ ᱢᱮᱱᱟᱜᱼᱟ ᱮᱴᱤᱭᱮᱢ ᱢᱮᱱᱟᱜᱼᱟ ᱯᱷᱳᱱ ᱯᱮ ᱢᱮᱱᱟᱜᱼᱟ ᱚᱱᱟᱛᱮᱦᱚᱸ ᱴᱟᱠᱟ ᱦᱮᱡ ᱫᱚ ᱦᱤᱡᱩᱜᱼᱟ ᱮᱴᱤᱭᱮᱢ ᱡᱩᱫᱤ ᱛᱟᱦᱮᱸᱞᱮᱱ ᱛᱟᱢ ᱠᱷᱟᱱ ᱡᱟᱦᱟᱸᱢᱟᱱ ᱛᱟᱦᱟᱢ ᱛᱩᱞᱟᱹᱣᱟ ᱦᱩᱸ ᱠᱚᱱᱳ ᱚᱥᱩᱵᱤᱫᱟ ᱵᱟᱝ ᱟᱢ ᱢᱚᱱᱮ ᱠᱟᱜ ᱢᱮ ᱪᱟᱞᱟᱣ ᱠᱟᱱᱟᱢ ᱥᱟᱺᱜᱤᱧ ᱫᱤᱥᱚᱢᱮᱢ ᱪᱟᱞᱟᱣ ᱠᱟᱱᱟ ᱮᱴᱤᱭᱮᱢ ᱡᱩᱫᱤ ᱛᱟᱦᱮᱱ ᱛᱟᱢᱟ ᱛᱩᱨᱟᱹᱛᱮᱢ ᱛᱩᱞᱟᱹᱣ ᱫᱟᱲᱭᱟᱜᱼᱟ ᱦᱮᱸ ᱛᱚ ᱦᱚᱸᱜᱼᱚ ᱱᱚᱣᱟ ᱛᱮ ᱤᱧᱫᱩᱧ ᱢᱮᱱᱫᱟ ᱵᱷᱟᱹᱞᱤ ᱜᱮ ᱱᱚᱣᱟ ᱫᱚ ᱵᱮᱵᱚᱥᱛᱟ ᱦᱩᱭᱩᱜ ᱠᱟᱱᱟ ᱥᱚᱨᱠᱟᱨ ᱦᱮᱸ ᱠᱚᱱᱳ ᱠᱚᱥᱴᱚ ᱵᱟᱝ ᱦᱩᱭᱩᱜ ᱛᱟᱵᱚᱱᱟ ᱱᱚᱜᱼᱚ ᱱᱚᱝᱠᱟ ᱮᱴᱤᱭᱮᱢ ᱠᱚ ᱛᱟᱦᱮᱱ ᱛᱟᱵᱚᱱᱟ ᱠᱤ ᱤᱭᱟᱹ ᱯᱷᱳᱱ ᱯᱮ ᱛᱮᱦᱚᱸ ᱢᱚᱱᱮ ᱠᱟᱜ ᱢᱮ ᱢᱤᱫ ᱦᱚᱲ ᱴᱟᱠᱟᱢ ᱮᱢᱟᱭ ᱠᱟᱱᱟ ᱦᱟᱸᱜ ᱦᱩᱸ ᱯᱷᱳᱱ ᱯᱮ ᱛᱮᱦᱚᱢ ᱵᱷᱮᱡᱟ ᱫᱟᱲᱮᱣᱟᱭ ᱠᱟᱱᱟ ᱱᱤᱛᱳᱜ ᱡᱮᱠᱳᱱᱳ ᱫᱚᱠᱟᱱ ᱠᱚᱨᱮ ᱜᱮ ᱱᱤᱛᱳᱜ ᱯᱷᱳᱱ ᱯᱮ ᱪᱟᱞᱟᱜ ᱠᱟᱱᱟ ᱱᱤᱛᱳᱜ ᱟᱢᱟᱜ ᱡᱩᱫᱤ ᱢᱳᱵᱟᱭᱤᱞ ᱡᱩᱫᱤ ᱯᱚᱭᱥᱟ ᱢᱮᱱᱟᱜ ᱛᱟᱢᱟ ᱯᱷᱳᱱ ᱯᱮ ᱛᱮᱢ ᱠᱚᱨᱟᱣ ᱫᱟᱲᱮᱭᱟᱜᱼᱟ ᱪᱮᱫ ᱪᱚᱝ ᱦᱮᱸᱜᱼᱮ ᱱᱤᱝᱠᱟᱹᱱᱟᱜ ᱥᱤᱥᱴᱮᱢ ᱦᱚᱸ ᱪᱟ ᱞᱩᱣᱟᱠᱟᱱᱟ ᱠᱤᱱᱛᱩ ᱱᱚᱣᱟ ᱫᱚ ᱟᱹᱰᱤ ᱱᱟᱯᱟᱭ ᱜᱮᱭᱟ ᱟᱨ ᱪᱮᱫ ᱪᱚᱝ ᱦᱩᱸ ᱚᱱᱟᱛᱤᱧ ᱢᱮᱱᱫᱟ ᱫᱚᱢᱮ ᱴᱷᱤᱠ ᱫᱚ ᱴᱷᱤᱠ ᱜᱤᱧ ᱠᱩᱥᱤᱭᱟᱜ ᱠᱟᱱᱟ ᱪᱮᱫ ᱪᱚᱝ ᱦᱚᱸᱜᱼᱚ ᱱᱚᱣᱟ ᱜᱮ ᱱᱚᱜᱼᱚᱭ ᱪᱟᱹᱞᱩᱣᱟᱠᱟᱱᱟ ᱚᱱᱟ ᱫᱚ ᱩᱱᱟᱹᱜ ᱫᱤᱱ ᱫᱚ ᱪᱤᱠᱟᱹᱭᱱᱟ ᱵᱮᱝᱠ ᱪᱟᱞᱟᱜ ᱦᱩᱭᱩᱜ ᱠᱟᱱ ᱛᱟᱦᱮᱱᱟ ᱦᱮᱸ ᱥᱤᱛᱩᱝ ᱫᱤᱱ ᱫᱚ ᱫᱚᱢᱮ ᱥᱤᱛᱩᱝ ᱠᱟᱱ ᱛᱟᱦᱮᱱᱟ ᱟᱨ ᱱᱤᱛᱳᱜ ᱫᱚ ᱮᱴᱤᱭᱮᱢ ᱠᱚ ᱦᱩᱭ ᱵᱟᱲᱟ ᱠᱟᱛᱮ ᱫᱚ ᱯᱷᱳᱱ ᱯᱮ ᱦᱚᱸᱠᱚ ᱦᱩᱭ ᱵᱟᱲᱟ ᱟᱠᱟᱱ ᱛᱮ ᱩᱱᱟᱹᱜ ᱠᱚᱥᱴᱚ ᱫᱚ ᱵᱟᱝ ᱟᱹᱭᱠᱟᱹᱜ ᱠᱟᱱᱟ ᱪᱮᱫ ᱪᱚᱝ ᱦᱮᱸ